ᱦᱩᱰᱤᱧ ᱠᱟᱹᱢᱤ ᱫᱚ ᱡᱮᱭᱥᱮ ᱪᱟᱭ ᱫᱚᱠᱟᱱ ᱚᱱᱟ ᱦᱩᱰᱤᱧ ᱫᱷᱟᱨᱟ ᱫᱚᱠᱟᱱ ᱟᱠᱟᱫᱵᱚᱱ ᱚᱱᱟ ᱵᱟᱹᱭ ᱵᱟᱹᱭᱛᱮ ᱥᱮᱬᱟ ᱤᱫᱤ ᱠᱮᱜᱼᱟᱵᱚᱱ ᱩᱥᱠᱮᱵᱟᱫ ᱫᱚ ᱚᱱᱟ ᱢᱟᱨᱟᱝ ᱫᱷᱟᱨᱟ ᱦᱳᱴᱮᱞ ᱵᱮᱱᱟᱣᱮᱱᱟ ᱚᱱᱟ ᱛᱟᱭᱱᱚᱢ ᱚᱱᱟ ᱨᱮ ᱥᱮᱞ ᱠᱚ ᱰᱷᱮᱨ ᱦᱩᱭᱮᱱᱟ ᱥᱮᱞ ᱫᱚ ᱪᱮᱫ ᱞᱮᱠᱟ ᱯᱷᱳᱱ ᱠᱚᱛᱮᱵᱚᱱ ᱚᱱᱞᱟᱭᱤᱱ ᱯᱮᱢᱮᱱᱴ ᱮᱫᱟᱵᱚᱱ ᱚᱱᱞᱟᱭᱤᱱ ᱵᱚᱱ ᱚᱰᱟᱨᱮᱫᱟ ᱟᱨ ᱡᱚᱛᱚ ᱦᱚᱲ ᱵᱚᱱ ᱵᱟᱰᱟᱭ ᱦᱚᱪᱚᱭᱮᱫ ᱠᱚᱣᱟ ᱠᱤ ᱟᱨᱮ ᱱᱚᱣᱟ ᱫᱚᱠᱟᱱ ᱨᱮᱱᱟᱜ ᱥᱟᱢᱟᱱ ᱫᱚ ᱟᱹᱰᱤ ᱵᱮᱥ ᱜᱮᱭᱟ ᱚᱱᱟᱛᱮ ᱚᱱᱟ ᱫᱚᱠᱟᱱ ᱟᱨᱦᱚᱸ ᱥᱮᱬᱟᱭ ᱤᱫᱤᱜ ᱠᱟᱱᱟ